ᱦᱮᱞᱳ ᱵᱤᱢᱚᱞ ᱫᱟ ᱤᱧ ᱥᱤᱵᱟᱱᱤ ᱜᱟᱹᱰᱤᱛᱮᱧ ᱪᱟᱞᱟᱜ ᱠᱟᱱ ᱛᱟᱦᱮᱱᱟ ᱵᱚᱨᱫᱷᱚᱢᱟᱱ ᱛᱳ ᱤᱧᱢᱟ ᱚᱱᱟ ᱜᱟᱹᱰᱤ ᱠᱷᱚᱡ ᱵᱩᱫᱵᱩᱫ ᱨᱮᱜᱮᱧ ᱯᱷᱮᱰ ᱮᱱ ᱟᱫᱚ ᱟᱢ ᱚᱱᱛᱮᱢ ᱪᱟᱞᱟᱜ ᱠᱟᱱᱟᱛᱚ ᱛᱟᱦᱚᱞᱮ ᱫᱚᱨᱠᱟᱨᱟᱜ ᱡᱤᱱᱤᱥ ᱢᱟ ᱤᱧᱢᱟ ᱜᱟᱹᱰᱤ ᱨᱮᱜᱮᱧ ᱦᱤᱲᱤᱧ ᱦᱚᱴᱚ ᱠᱟᱜ ᱟᱢ ᱛᱟᱦᱚᱞᱮ ᱚᱱᱛᱮᱢ ᱪᱟᱞᱟᱜ ᱠᱟᱱ ᱠᱷᱟᱱ ᱮᱢ ᱟᱹᱜᱩ ᱛᱚᱨᱟᱭ ᱛᱤᱧᱟᱹ ᱥᱮ ᱚᱱᱟ ᱜᱟᱹᱰᱤᱨᱮ ᱟᱹᱰᱤ ᱫᱚᱨᱠᱟᱨ ᱡᱤᱱᱤᱥ ᱦᱮᱱᱟᱜ ᱛᱤᱧᱟᱹ ᱚᱱᱟᱠᱚ ᱡᱤᱱᱤᱥ ᱟᱹᱜᱩ ᱠᱟᱛᱮᱫ ᱟᱢᱴᱷᱮᱡ ᱜᱮᱢ ᱫᱚᱦᱚ ᱠᱟᱜᱼᱟ ᱟᱨ ᱵᱟᱝᱠᱷᱟᱱ ᱤᱧᱤᱧ ᱟᱹᱜᱩᱭᱟ ᱦᱟᱸᱜ ᱦᱮᱸ ᱦᱮᱞᱳ ᱵᱤᱢᱚᱞ ᱫᱟ ᱢᱟ ᱛᱟᱦᱚᱞᱮᱧ ᱫᱚᱦᱚᱭᱮᱫᱟ ᱟᱢ ᱴᱷᱮᱱ ᱠᱷᱚᱱ ᱜᱤᱧ ᱦᱟᱛᱟᱣᱟ